ᱦᱮᱞᱳ ᱦᱮᱸ ᱟᱯᱮ ᱚᱠᱟ ᱠᱷᱚᱱ ᱯᱮ ᱞᱟᱠᱟᱜᱼᱟ ᱚ ᱪᱮᱫ ᱢᱟᱥᱮ ᱪᱮᱫ ᱞᱮᱠᱟ ᱚ ᱦᱚᱸ ᱟᱫᱚ ᱟᱫᱚ ᱚᱱᱠᱟᱢᱟ ᱥᱮᱭᱟ ᱦᱟᱜ ᱢᱟ ᱵᱟᱞᱮ ᱫᱚᱦᱚᱭᱟ ᱱᱚᱰᱮ ᱢᱟ ᱵᱮᱥᱟᱜ ᱜᱮᱞᱮ ᱫᱚᱦᱚ ᱠᱟᱜᱼᱟ ᱟᱫᱚ ᱵᱤᱱ ᱪᱮᱫ ᱞᱮᱠᱟ ᱨᱮ ᱥᱮᱭᱟ ᱦᱟᱜ ᱵᱮᱱ ᱯᱟᱲᱟᱣᱮᱱᱟ ᱟ ᱱᱚᱰᱮ ᱢᱟ ᱡᱟᱦᱟᱸ ᱦᱤᱡᱩᱜᱼᱟ ᱯᱷᱮᱨᱮᱥᱟᱜ ᱜᱮ ᱦᱤᱡᱩᱜᱼᱟ ᱥᱮ ᱮᱴᱟᱜ ᱫᱚᱠᱟᱱ ᱠᱚᱨᱮ ᱠᱷᱚᱱ ᱵᱤᱱ ᱤᱫᱤ ᱟᱠᱟᱜᱼᱟ ᱵᱟᱝᱟ ᱵᱟᱝᱟ ᱚᱱᱠᱟ ᱫᱚ ᱵᱟᱝᱜᱮ ᱯᱟᱞᱮᱱ ᱦᱩᱭ ᱠᱚᱜᱼᱟ ᱚᱱᱠᱟ ᱜᱟᱹᱞᱛᱤ ᱛᱮᱞᱤᱧ ᱮᱢ ᱠᱮᱵᱮᱱ ᱜᱮᱪᱚᱝ ᱟᱫᱚ ᱦᱳᱭ ᱟᱞᱮ ᱡᱚᱛᱚ ᱜᱮ ᱦᱳᱭ ᱡᱚᱛᱚ ᱫᱷᱟᱣᱜᱮ ᱟᱞᱮ ᱫᱚ ᱵᱮᱥ ᱵᱮᱥᱟᱜ ᱜᱮᱞᱮ ᱟᱹᱜᱩᱭᱟ ᱡᱟᱦᱟᱸ ᱯᱷᱮᱨᱮᱥᱟᱜ ᱜᱮᱞᱮ ᱟᱹᱜᱩᱭᱟ ᱟᱫᱚ ᱦᱩᱭ ᱠᱚᱜᱼᱟ ᱯᱟᱞᱮᱱ ᱟᱹᱞᱤᱧ ᱦᱚᱸ ᱚᱠᱚᱭ ᱠᱚ ᱮᱲᱮ ᱟᱠᱟᱫ ᱞᱤᱧ ᱠᱷᱟᱱ ᱚᱠᱚᱭ ᱚᱱᱠᱟ ᱠᱷᱟᱨᱟᱯ ᱟᱜ ᱠᱚ ᱮᱢᱟᱠᱟᱫ ᱞᱤᱧ ᱮᱱᱠᱷᱟᱱ ᱟᱹᱞᱤᱧ ᱦᱚᱸ ᱚᱱᱠᱟᱱᱟᱜ ᱞᱤᱧ ᱮᱢ ᱟᱠᱟᱫ ᱵᱤᱱᱟ ᱟᱫᱚ ᱟᱫᱚ ᱡᱟᱦᱟᱸ ᱵᱮᱱ ᱤᱫᱤ ᱞᱟᱜᱼᱟ ᱚᱱᱟ ᱡᱚᱛᱚ ᱠᱷᱟᱨᱟᱯ ᱜᱮ ᱚᱰᱚᱠᱮᱱᱟ ᱥᱮ ᱛᱤᱱᱟᱹᱜ ᱜᱟᱱ ᱵᱟᱝᱟ ᱟᱫᱚ ᱟᱹᱞᱤᱧ ᱦᱚᱸ ᱯᱟᱞᱮᱱ ᱵᱟᱹᱞᱤᱧ ᱵᱟᱰᱟᱭ ᱟᱱᱟ ᱵᱟᱰᱟᱭ ᱠᱟᱛᱮ ᱫᱚ ᱵᱟᱹᱞᱤᱧ ᱚᱱᱠᱟ ᱦᱟᱠᱟᱜᱼᱟ ᱟᱨ ᱚᱱᱠᱟ ᱟᱹᱲᱤᱥ ᱟᱹᱯᱟᱹᱲᱤᱥ ᱠᱚᱫᱚ ᱟᱞᱚᱯᱮ ᱫᱚᱦᱚᱭᱟ ᱫᱚᱲᱦᱟ ᱠᱚᱦᱚᱸ ᱯᱮ ᱦᱤᱡᱩᱜ ᱠᱷᱟᱱ ᱫᱚ ᱵᱮᱥᱟᱜ ᱜᱮᱞᱤᱧ ᱮᱢᱟ ᱯᱮᱭᱟ ᱟᱨ ᱦᱚᱲ ᱠᱚᱦᱚᱸ ᱟᱞᱚᱯᱮ ᱢᱮᱛᱟ ᱠᱚᱣᱟ ᱡᱮ ᱱᱚᱰᱮ ᱫᱚ ᱠᱷᱟᱨᱟᱯᱟᱜ ᱠᱚ ᱮᱢᱚᱜ ᱠᱟᱱᱟ ᱟᱨ ᱱᱩᱭ ᱵᱟᱠᱷᱟᱱ ᱵᱟᱭ ᱵᱮᱥᱟ ᱚᱱᱟ ᱠᱚᱫᱚ ᱟᱞᱚᱯᱮ ᱢᱮᱱᱟ ᱵᱮᱥᱟᱜ ᱜᱮᱞᱤᱧ ᱮᱢᱚᱜᱼᱟ ᱟᱨ ᱦᱮᱸ ᱯᱟᱞ ᱦᱮᱸ ᱟᱫᱚ ᱦᱳᱭ ᱚᱱᱟ ᱫᱚ ᱯᱟᱞᱮᱱ ᱜᱟᱹᱞᱛᱤ ᱛᱮ ᱦᱩᱭᱮᱱᱟ ᱟᱫᱚ ᱴᱷᱤᱠ ᱜᱮᱭᱟ ᱦᱟᱜ ᱠᱩᱞᱤᱭᱮᱫ ᱠᱚᱣᱟᱹᱧ ᱦᱟᱜ ᱚᱠᱚᱭ ᱡᱩᱫᱤ ᱟᱪᱪᱷᱟ ᱤᱧ ᱛᱟᱦᱮᱸ ᱠᱟᱱᱟ ᱪᱮ ᱩᱱ ᱡᱚᱦᱚᱜ ᱮᱴᱟᱜ ᱪᱮ ᱮᱴᱟᱜ ᱠᱚᱲᱟ ᱠᱚ ᱠᱚ ᱛᱟᱦᱮᱸ ᱮᱴᱟᱜ ᱥᱴᱟᱯ ᱠᱚ ᱛᱟᱦᱮᱸ ᱠᱟᱱᱟ ᱟᱫᱚ ᱵᱷᱤᱲ ᱯᱟᱪᱷᱮᱱ ᱦᱚᱲ ᱵᱷᱤᱲ ᱫᱷᱟᱨᱟ ᱨᱮ ᱯᱟᱞᱮᱱ ᱵᱤᱡᱤ ᱫᱷᱟᱨᱟ ᱪᱮᱫ ᱢᱟᱭᱤᱰ ᱠᱚᱨᱮᱞᱤᱧ ᱛᱟᱦᱮᱸ ᱞᱮᱱᱠᱷᱟᱱ ᱚᱠᱟ ᱞᱮᱠᱟᱱᱟᱜ ᱞᱤᱧ ᱮᱢ ᱟᱠᱟᱜᱼᱟ ᱯᱟᱞᱮ ᱱᱚᱝᱠᱟ ᱦᱩᱭᱠᱚᱜ ᱠᱷᱚᱱ ᱚᱱᱟ ᱢᱟᱨᱮ ᱯᱟᱞᱮᱱᱞᱮ ᱫᱚᱦᱚ ᱞᱟᱜᱼᱟ ᱚᱱᱟ ᱯᱟᱞᱮᱱ ᱞᱮ ᱵᱷᱩᱞ ᱛᱮᱞᱤᱧ ᱮᱢᱟᱫ ᱵᱮᱱᱟ ᱟᱫᱚ ᱚᱱᱟ ᱠᱚᱫᱚ ᱟᱞᱚ ᱵᱤᱱ ᱥᱟᱵᱟ ᱟᱨ ᱦᱳᱭ ᱟᱫᱚ ᱯᱩᱭᱥᱟᱹ ᱦᱳᱭ ᱡᱩᱫᱤ ᱚᱱᱟ ᱛᱤᱵᱤᱱ ᱩᱱᱟᱹᱜ ᱠᱚᱥᱛᱚ ᱛᱮᱵᱮᱱ ᱟᱨᱡᱟᱣ ᱞᱟᱜᱼᱟ ᱟᱨ ᱚᱱᱠᱟᱱᱟᱜ ᱵᱤᱱ ᱧᱟᱢ ᱠᱮᱜᱼᱟ ᱟᱫᱚ ᱫᱚᱲᱦᱟ ᱦᱤᱡᱩᱜ ᱵᱤᱱ ᱫᱚᱠᱟᱱ ᱮᱢ ᱨᱩᱣᱟᱹᱲ ᱟᱵᱮᱱ ᱜᱮᱭᱟᱞᱮ ᱡᱟᱦᱟᱸ ᱛᱤᱱᱟᱹᱜ ᱵᱤᱱ ᱤᱫᱤ ᱞᱟᱜᱼᱟ ᱯᱩᱭᱥᱟᱹ ᱫᱚ ᱵᱟᱝᱟ ᱡᱟᱦᱟᱸ ᱡᱟᱦᱟᱸ ᱵᱮᱱ ᱤᱫᱤ ᱞᱟᱜᱼᱟ ᱚᱱᱟᱞᱮ ᱮᱢᱟ ᱵᱤᱱ ᱜᱮᱭᱟ ᱚᱠᱟᱠᱚ ᱥᱮᱭᱟ ᱚᱰᱚᱠᱮᱱᱟ ᱚᱱᱟ ᱵᱚᱫᱚᱞ ᱛᱮᱫᱚ ᱞᱮ ᱮᱢᱟ ᱵᱮᱱ ᱜᱮᱭᱟ ᱟᱞᱚᱵᱮᱱ ᱪᱤᱱᱛᱟᱹᱭᱟ ᱵᱟᱝᱟ ᱟᱞᱚᱵᱮᱱ ᱚᱱᱠᱟᱜᱼᱟ ᱚᱱᱟᱫᱚ ᱵᱷᱩᱞᱮᱱᱟ ᱟᱨ ᱟᱹᱵᱤᱱ ᱦᱚᱸ ᱵᱤᱱ ᱧᱟᱢ ᱨᱩᱣᱟᱹᱲ ᱜᱮᱫᱚ ᱡᱟᱦᱟᱸ ᱵᱮᱱ ᱠᱷᱚᱨᱪᱚ ᱞᱟᱜᱼᱟ ᱚᱱᱟ ᱨᱮᱱᱟᱜ ᱫᱚᱵᱤᱱ ᱧᱟᱢ ᱨᱩᱣᱟᱹᱲᱟ ᱟᱞᱚᱵᱮᱱ ᱚᱱᱠᱟᱭᱟ ᱦᱳᱭ ᱮᱢᱟ ᱵᱮᱱᱟᱞᱤᱧ ᱵᱚᱨᱚᱝ ᱡᱟᱹᱥᱛᱤ ᱟᱨᱦᱚᱸ ᱤᱫᱤ ᱵᱮᱱ ᱪᱮᱫ ᱦᱚᱸ ᱵᱟᱝ ᱠᱟᱱᱟ ᱵᱟᱝᱟ ᱟᱞᱚᱵᱮᱱ ᱚᱱᱠᱟᱭᱟ ᱴᱷᱤᱠᱜᱮᱭᱟ ᱦᱟᱜ ᱦᱤᱡᱩᱜ ᱵᱮᱱ ᱦᱮᱸ ᱦᱳᱭ ᱛᱚᱵᱮ ᱦᱳᱭ